ᱦᱮᱞᱳ ᱦᱮᱸ ᱚᱠᱚᱭ ᱚ ᱦᱮᱸ ᱞᱟᱹᱭ ᱢᱮ ᱦᱮᱸ ᱦᱮᱸ ᱠᱟᱱᱜᱮᱭᱟ ᱚ ᱟᱯᱮ ᱴᱚᱞᱟ ᱮᱸ ᱚ ᱞᱟᱹᱭᱫᱟᱹᱧ ᱥᱟᱥᱛᱷᱚ ᱠᱮᱱᱫᱨᱚ ᱵᱟᱢ ᱦᱮᱡ ᱫᱟᱲᱮᱭᱟᱜ ᱛᱮ ᱡᱟᱦᱟᱸᱭᱚᱜ ᱚᱲᱟᱜ ᱚ ᱨᱟᱱ ᱠᱚ ᱵᱟᱢ ᱡᱚᱢ ᱟᱠᱟᱫᱟ ᱮᱸ ᱛᱷᱚᱲᱟ ᱵᱮᱥᱛᱚ ᱧᱚᱜ ᱜᱤᱭᱟᱹᱧ ᱛᱚ ᱱᱚᱸᱰᱮᱢ ᱦᱮᱡ ᱞᱮᱱᱠᱷᱟᱱ ᱥᱟᱥᱛᱚ ᱠᱮᱱᱫᱨᱚ ᱨᱮ ᱡᱚᱛᱚ ᱨᱚᱠᱚᱢ ᱨᱟᱱ ᱧᱟᱢ ᱠᱮᱭᱟᱢ ᱟᱫᱚ ᱤᱧᱤᱧ ᱪᱟᱞᱟᱣ ᱞᱮᱱᱠᱷᱟᱱ ᱮᱥᱠᱟᱨ ᱪᱮᱫ ᱨᱟᱱᱤᱧ ᱤᱫᱤᱭᱟ ᱚ ᱵᱮᱥ ᱛᱟᱞᱦᱮ ᱚᱱᱟ ᱨᱮᱭᱟᱲ ᱫᱟᱜᱽ ᱧᱩᱭ ᱢᱮ ᱢᱤᱫ ᱵᱟᱴᱤ ᱜᱟᱱ ᱵᱩᱥᱩᱝ ᱞᱮᱣᱦᱟ ᱠᱟᱛᱮ ᱜᱷᱟᱱᱴᱟ ᱠᱟᱛᱮ ᱧᱩᱭ ᱢᱮ ᱤᱱᱟᱹᱜ ᱛᱮ ᱢᱚᱸᱡᱮᱢ ᱟᱹᱭᱠᱟᱹᱣ ᱠᱷᱟᱡ ᱱᱚᱸᱰᱮᱢ ᱦᱤᱡᱩᱜᱼᱟ ᱥᱟᱥᱛᱷᱚ ᱠᱮᱱᱫᱨᱚ ᱨᱮ ᱟᱫᱚ ᱱᱚᱸᱰᱮ ᱨᱟᱱᱤᱧ ᱮᱢᱟᱜ ᱢᱮᱜᱮ ᱱᱚᱸᱰᱮ ᱠᱷᱚᱱ ᱵᱟᱢ ᱤᱫᱤᱭ ᱠᱷᱟᱱ ᱵᱳᱞᱯᱩᱨ ᱨᱮ ᱢᱮᱱᱟᱜ ᱟᱠᱟᱫᱟ ᱦᱟᱥᱯᱟᱴᱟᱞ ᱚᱸᱰᱮ ᱦᱚᱸᱢ ᱪᱟᱞᱟᱣ ᱫᱟᱲᱮᱭᱟᱜᱼᱟ ᱦᱮᱸ ᱮᱴᱟᱜ ᱥᱮᱫ ᱨᱟᱱ ᱛᱟᱞᱦᱮ ᱥᱤᱭᱟᱱᱮᱢ ᱪᱟᱞᱟᱜᱼᱟ ᱚᱱᱟ ᱟᱣᱩᱴ ᱰᱳᱨ ᱨᱮᱢ ᱛᱟᱦᱮᱸᱱᱟ ᱦᱮᱸ ᱥᱮᱛᱟᱜ ᱨᱮᱢ ᱪᱟᱞᱟᱣᱮᱱ ᱜᱮ ᱧᱩᱛᱩᱢ ᱠᱚ ᱚᱞ ᱦᱩᱭᱩᱜᱼᱟ ᱟᱣᱩᱴ ᱰᱳᱨ ᱨᱮᱫᱚ ᱟᱫᱷᱟᱨ ᱠᱟᱨᱰ ᱤᱫᱤ ᱞᱮᱠᱷᱟᱱ ᱜᱮ ᱦᱩᱭᱩᱜᱼᱟ ᱦᱮᱸ ᱦᱮᱸ ᱟᱫᱷᱟᱨ ᱠᱟᱨᱰ ᱦᱮᱸ ᱤᱱᱟᱹ ᱛᱮᱜᱮ ᱯᱚᱭᱥᱟᱼᱢᱚᱭᱥᱟ ᱠᱚᱫᱚ ᱵᱟᱝ ᱞᱟᱜᱟᱜᱼᱟ ᱟᱹᱭᱠᱟᱹᱣ ᱫᱟᱢ ᱦᱮᱸ ᱵᱟᱝ ᱵᱟᱝ ᱚᱱᱠᱟᱱᱟᱜ ᱫᱚ ᱮᱱᱟᱞ ᱜᱮ ᱵᱟᱝ ᱢᱚᱸᱡᱚᱜ ᱟᱛᱚ ᱮᱴᱟᱜ ᱨᱮᱢ ᱪᱟᱞᱟᱣ ᱞᱮᱱᱠᱷᱟᱱ ᱫᱚ ᱟᱨᱚ ᱡᱟᱹᱥᱛᱤ ᱵᱟᱲᱦᱟᱣ ᱞᱮᱱ ᱛᱟᱢ ᱠᱷᱟᱱ ᱫᱚ ᱟᱢ ᱱᱤᱛᱳᱜ ᱮᱢ ᱟᱹᱭᱠᱟᱹᱣ ᱠᱷᱟᱱ ᱫᱚ ᱱᱚᱸᱰᱮ ᱰᱟᱠᱛᱚᱨ ᱴᱷᱮᱱ ᱥᱟᱥᱛᱷᱚ ᱠᱮᱱᱫᱨᱚ ᱦᱤᱡᱩᱜ ᱢᱮ ᱱᱟᱸᱰᱮ ᱵᱷᱟᱜᱤ ᱩᱛᱟᱹᱨ ᱢᱮ ᱦᱩᱭᱩᱜᱼᱟ ᱚᱲᱟᱜ ᱜᱤᱧ ᱪᱟᱞᱟᱜᱼᱟ ᱦᱮᱸ ᱦᱮᱸ ᱦᱮᱸ ᱥᱮ ᱨᱟᱱ ᱟᱹᱜᱩ ᱦᱚᱸ ᱵᱟᱝᱠᱷᱟᱱ ᱨᱟᱱ ᱟᱹᱜᱩ ᱦᱚᱸ ᱪᱟᱞᱟᱜ ᱦᱩᱭᱩᱜ ᱛᱟᱢᱟ ᱦᱮᱸ ᱦᱩᱭᱩᱜ ᱜᱮᱭᱟ ᱪᱮᱫᱟᱜ ᱵᱟᱝ ᱦᱩᱭᱩᱜ ᱜᱮᱭᱟ ᱚᱱᱟ ᱜᱮ ᱧᱮᱞ ᱢᱮ ᱪᱮᱫ ᱞᱮᱠᱟ ᱦᱟᱥᱩᱭᱮᱫ ᱢᱮᱭᱟ ᱥᱮ ᱡᱟᱦᱟᱸᱞᱮᱠᱟ ᱦᱩᱭ ᱟᱠᱟᱱᱟ ᱮᱸ ᱦᱮᱸ ᱛᱟᱞᱦᱮ ᱡᱟᱦᱟᱸᱭ ᱜᱮ ᱛᱷᱚᱲᱟ ᱚᱱᱟ ᱫᱚ ᱜᱮᱥ ᱛᱮ ᱦᱩᱭ ᱟᱠᱟᱱ ᱛᱟᱢᱟ ᱡᱟᱦᱟᱸᱭ ᱜᱮ ᱠᱩᱞ ᱠᱟᱭ ᱢᱮ ᱛᱟᱞᱦᱮ ᱨᱟᱱᱤᱧ ᱮᱢᱟᱭᱟ ᱵᱮᱥ ᱛᱟᱞᱦᱮ ᱡᱟᱦᱟᱸᱭ ᱡᱟᱦᱟᱸᱭ ᱜᱮᱢ ᱧᱟᱢ ᱠᱚ ᱠᱷᱟᱱ ᱫᱟᱫᱟ ᱦᱳᱠ ᱵᱩᱱ ᱦᱳᱠ ᱠᱩᱞ ᱠᱟᱠᱚ ᱢᱮ ᱨᱟᱱᱤᱧ ᱚᱞᱟᱭᱟ ᱵᱮᱥ ᱴᱷᱤᱠᱜᱮᱭᱟ ᱦᱩᱸ ᱡᱟᱦᱟᱸᱱᱟᱜ ᱮᱢ ᱚᱥᱩᱵᱤᱫᱟ ᱞᱮᱱ ᱠᱷᱟᱱᱮᱢ ᱯᱷᱳᱱ ᱨᱩᱣᱟᱹᱲᱟᱹᱧᱟᱹ ᱦᱮᱸ